ᱱᱮᱛᱟᱨ ᱫᱚ ᱡᱟᱦᱟᱸ ᱵᱚ ᱫᱟᱲᱟᱱ ᱠᱟᱱᱟ ᱥᱮ ᱪᱟᱞᱟᱜ ᱠᱟᱱᱟ ᱜᱟᱹᱰᱤ ᱢᱟᱫᱫᱷᱚᱢ ᱛᱮ ᱫᱟᱲᱟᱱ ᱪᱟᱞᱟᱣ ᱠᱟᱛᱮᱜ ᱡᱟᱦᱟᱸ ᱚᱸᱰᱮ ᱪᱟᱞᱟᱣ ᱠᱟᱛᱮᱜ ᱚᱸᱰᱮ ᱠᱷᱚᱡ ᱟᱵᱟᱨ ᱮᱴᱟᱜ ᱮᱴᱟᱜ ᱱᱟᱱᱟ ᱨᱚᱠᱚᱢ ᱜᱟᱹᱰᱤᱛᱮ ᱚᱸᱰᱮ ᱠᱷᱚᱡ ᱟᱵᱟᱨ ᱮᱴᱟᱜ ᱥᱮᱜ ᱵᱚᱱ ᱪᱟᱞᱟᱜ ᱠᱟᱱᱟ ᱠᱟᱹᱴᱤᱡ ᱜᱟᱰᱤ ᱥᱮ ᱴᱳᱴᱳ ᱨᱤᱠᱥᱟ ᱮᱢᱟᱱ ᱛᱟᱱᱟᱜ ᱠᱚ ᱛᱮ ᱫᱟᱬᱟ ᱠᱷᱚᱡ ᱟᱵᱟᱨ ᱮᱴᱟᱜ ᱡᱟᱭᱜᱟ ᱵᱚ ᱫᱟᱲᱟᱭ ᱫᱟ ᱟᱪᱩᱨᱚᱜ ᱞᱟᱜᱤᱜ ᱛᱮ ᱚᱱᱟᱜᱮ ᱢᱮᱱ ᱜᱟᱱᱚᱜ ᱠᱟᱱᱟ ᱡᱮ ᱞᱟᱦᱟ ᱫᱚ ᱫᱟᱬᱟᱱ ᱪᱟᱞᱟᱣ ᱠᱟᱛᱮᱜ ᱫᱚ ᱱᱤᱭᱟᱹ ᱠᱚᱜᱮ ᱵᱟᱝ ᱛᱟᱦᱮᱸ ᱠᱟᱱ ᱛᱮ ᱢᱤᱜ ᱡᱟᱭᱜᱟ ᱜᱮ ᱟᱪᱩᱨᱚᱜ ᱦᱩᱭᱩᱜ ᱠᱟᱱ ᱛᱟᱦᱮᱸᱜᱼᱟ ᱱᱮᱛᱟᱨ ᱫᱚ ᱨᱤᱠᱥᱟ ᱠᱚᱛᱮ ᱴᱳᱴᱳ ᱠᱚᱛᱮ ᱥᱮ ᱟᱭᱢᱟ ᱨᱚᱠᱚᱢ ᱠᱟᱴᱤᱜ ᱠᱟᱴᱤᱜ ᱜᱟᱹᱰᱤ ᱛᱮ ᱢᱤᱜ ᱡᱟᱭᱜᱟ ᱠᱷᱚᱡ ᱟᱨᱚ ᱢᱤᱜ ᱡᱟᱭᱜᱟ ᱧᱮᱞ ᱟᱪᱩᱨ ᱵᱟᱲᱟ ᱦᱩᱭᱩᱜ ᱠᱟᱱᱟ ᱚᱱᱟᱛᱮ ᱱᱮᱛᱟᱨ ᱫᱚ ᱥᱩᱵᱤᱫᱷᱟ ᱧᱚᱜ ᱜᱮ ᱵᱩᱡᱷᱟᱹᱜ ᱠᱟᱱᱟ